ᱤᱧᱟᱹᱜ ᱤᱥᱤᱱᱟᱜ ᱱᱟᱯᱟᱭ ᱡᱚᱢᱟᱜ ᱫᱚ ᱜᱩᱲ ᱯᱤᱴᱷᱟᱹ ᱟᱨ ᱡᱤᱞ ᱨᱚᱥᱜᱩᱞᱞᱟᱹ ᱵᱩᱸᱫᱤᱭᱟᱹ ᱟᱹᱰᱤᱜᱟᱱ ᱟᱨ ᱱᱚᱣᱟ ᱠᱚᱨᱮ ᱫᱚ ᱤᱧ ᱱᱟᱨᱠᱳᱞ ᱢᱚᱥᱞᱟ ᱪᱤᱱᱤ ᱠᱩᱧ ᱢᱮᱥᱟᱭᱟ ᱱᱟᱨᱠᱳᱞ ᱛᱮᱫᱚ ᱜᱩᱲ ᱯᱤᱴᱷᱟᱹ ᱞᱮ ᱵᱮᱱᱟᱣᱟ ᱜᱩᱲ ᱯᱤᱴᱷᱟᱹ ᱞᱮ ᱵᱮᱱᱟᱣ ᱡᱚᱠᱷᱮᱡ ᱟᱹᱰᱤᱜᱟᱱ ᱱᱟᱨᱠᱳᱞ ᱚᱱᱟᱨᱮ ᱠᱚᱴᱮᱡ ᱠᱟᱛᱮᱫ ᱢᱮᱥᱟᱭᱟ ᱟᱨ ᱜᱩᱲ ᱯᱤᱴᱷᱟᱹ ᱫᱚ ᱦᱚᱞᱚᱝ ᱦᱚᱸᱠᱚ ᱢᱮᱥᱟᱭᱟ ᱟᱨ ᱥᱩᱱᱩᱢ ᱨᱮ ᱪᱷᱟᱠᱟᱣᱟᱠᱚ ᱱᱟᱨᱠᱳᱞ ᱠᱚᱴᱮᱡ ᱠᱟᱛᱮᱢ ᱢᱮᱥᱟ ᱞᱮᱠᱷᱟᱱ ᱥᱩᱱᱩᱢ ᱠᱚᱢ ᱫᱷᱟᱨᱟᱭ ᱚᱨᱮ ᱟᱨ ᱚᱱᱟᱛᱮ ᱟᱹᱰᱤ ᱱᱟᱯᱟᱭ ᱥᱤᱵᱤᱞᱟ ᱜᱩᱲ ᱯᱤᱴᱷᱟᱹ ᱦᱚᱸ ᱵᱟᱭ ᱠᱮᱴᱮᱡᱚᱜᱼᱟ ᱟᱨ ᱜᱩᱲ ᱯᱤᱴᱷᱟᱹ ᱟᱨ ᱟᱹᱰᱤ ᱫᱤᱱ ᱛᱟᱦᱮᱱ ᱨᱮᱦᱚᱸ ᱵᱟᱭ ᱠᱮᱴᱠᱮᱴᱮᱜᱼᱟ ᱟᱨ ᱱᱟᱯᱟᱭ ᱥᱤᱵᱤᱞᱟ ᱱᱟᱨᱤᱠᱮᱞ ᱛᱮᱫᱚ ᱞᱟᱹᱰᱩ ᱠᱚᱦᱚᱢ ᱵᱮᱱᱟᱣᱟ ᱱᱟᱨᱤᱭᱮᱞ ᱡᱩᱫᱤ ᱰᱮᱦᱮᱨ ᱫᱷᱟᱨᱟᱢ ᱠᱚᱴᱮᱡᱟ ᱟᱨ ᱚᱱᱟ ᱛᱚᱣᱟ ᱥᱟᱣ ᱥᱤᱯᱤ ᱠᱟᱛᱮᱫ ᱱᱟᱨᱤᱠᱮᱞ ᱨᱮᱭᱟᱜ ᱞᱟᱹᱰᱩ ᱦᱚᱢ ᱵᱮᱱᱟᱣ ᱫᱟᱲᱮᱭᱟᱜᱼᱟ ᱟᱨ ᱚᱸᱰᱮ ᱪᱤᱱᱤ ᱦᱚᱸᱢ ᱢᱮᱥᱟ ᱠᱮᱭᱟ ᱚᱱᱟᱛᱮ ᱟᱹᱰᱤᱜᱟᱱ ᱚᱱᱠᱟᱱ ᱡᱚᱢᱟᱜ ᱢᱮᱱᱟᱜᱼᱟ ᱡᱟᱦᱟᱸᱛᱮ ᱤᱧᱤᱧ ᱤᱥᱤᱱ ᱟᱠᱟᱫᱟ ᱟᱹᱨᱤᱧ ᱡᱚᱢ ᱟᱠᱟᱫᱟ ᱟᱹᱰᱤ ᱵᱮᱥᱤᱧ ᱤᱥᱤᱱ ᱫᱟᱲᱮᱭᱟᱜᱼᱟ ᱱᱟᱨᱠᱳᱞ ᱞᱟᱹᱰᱩ ᱟᱨ ᱜᱩᱲ ᱯᱤᱴᱷᱟᱹ ᱫᱚ ᱟᱨ ᱫᱚᱢᱤᱧ ᱠᱩᱥᱤᱭᱟᱜᱼᱟ ᱟᱨ ᱢᱚᱥᱞᱟ ᱛᱮᱫᱚ ᱡᱤᱞ ᱡᱤᱞ ᱨᱮ ᱢᱚᱥᱞᱟ ᱠᱚᱞᱮ ᱞᱟᱜᱟᱣᱟ ᱟᱨ ᱚᱱᱟ ᱡᱤᱞ ᱨᱮ ᱢᱚᱥᱞᱟ ᱫᱚ ᱡᱟᱹᱥᱛᱤ ᱫᱚ ᱵᱟᱝᱼᱟ ᱡᱤᱨᱟᱹᱜᱮ ᱢᱚᱥᱞᱟ ᱨᱮᱫᱚ ᱰᱮᱦᱮᱨ ᱞᱮ ᱰᱷᱮᱨᱤᱧ ᱢᱮᱥᱟᱭᱟ ᱪᱮᱫᱟᱜ ᱥᱮ ᱡᱤᱨᱟᱹ ᱛᱮᱫᱚ ᱩᱱᱟᱹᱜ ᱵᱟᱭ ᱜᱮᱥᱚᱜᱼᱟ ᱟᱨ ᱡᱮ ᱦᱟᱱᱮ ᱜᱚᱨᱚᱢ ᱢᱚᱥᱞᱟ ᱥᱮ ᱤᱭᱟᱹ ᱫᱷᱚᱱᱤᱭᱟᱹ ᱥᱩᱨᱥᱟᱹ ᱚᱱᱟ ᱠᱚ ᱰᱷᱮᱨ ᱫᱷᱟᱨᱟᱢ ᱢᱮᱥᱟᱭ ᱠᱷᱟᱱ ᱫᱚ ᱞᱟᱡ ᱜᱮᱥᱚᱜᱼᱟ ᱟᱨ ᱱᱚᱣᱟ ᱨᱤᱫ ᱨᱤᱫ ᱞᱮᱠᱷᱟᱱ ᱜᱮ ᱜᱚᱴᱟ ᱢᱚᱥᱞᱟ ᱨᱤᱫ ᱠᱟᱛᱮᱫ ᱡᱤᱞ ᱨᱮ ᱢᱮᱥᱟᱜᱮ ᱥᱤᱵᱤᱞ ᱵᱩᱡᱟᱜᱼᱟ ᱡᱩᱫᱤ ᱨᱤᱫ ᱜᱩᱸᱰᱟᱹᱣᱟᱜᱼᱮᱢ ᱞᱟᱜᱟᱣᱟ ᱮᱱᱠᱷᱟᱱ ᱚᱱᱟ ᱫᱚ ᱞᱟᱡ ᱠᱚ ᱜᱮᱥᱚᱜᱼᱟ ᱟᱨ ᱚᱱᱟ ᱫᱚ ᱯᱮᱠᱮᱴ ᱨᱮ ᱛᱟᱦᱮᱱᱟ ᱥᱮ ᱮᱱᱠᱷᱟᱱ ᱫᱚ ᱟᱹᱰᱤ ᱫᱤᱱ

ᱵᱟᱹᱧ ᱤᱭᱩᱡᱟ ᱚᱱᱟ ᱞᱟᱹᱜᱤᱫ ᱡᱤᱞ ᱨᱮ ᱟᱹᱰᱤ ᱵᱮᱥᱤᱧ ᱵᱮᱱᱟᱣ ᱫᱟᱲᱮᱭᱟᱜᱼᱟ ᱟᱨ ᱟᱹᱰᱤ ᱥᱤᱵᱤᱞᱟ ᱡᱤᱞ ᱦᱚᱸ ᱟᱨ ᱪᱤᱱᱤ ᱛᱮᱫᱚ ᱨᱚᱥᱜᱩᱞᱞᱟᱹ ᱠᱚ ᱵᱩᱸᱫᱤᱭᱟᱹ ᱠᱚ ᱮᱢᱟᱱ ᱠᱩᱧ ᱵᱮᱱᱟᱣ ᱫᱟᱲᱮᱭᱟᱜᱼᱟ ᱟᱨ